ᱢᱤᱫᱴᱮᱱ ᱚᱱᱞᱟᱭᱤᱱ ᱛᱮ ᱯᱷᱳᱱ ᱦᱟᱛᱟᱣ ᱦᱩᱭ ᱞᱮᱱᱟ ᱚᱱᱟ ᱯᱷᱳᱱᱨᱮ ᱠᱟᱹᱴᱤᱡ ᱜᱤᱫᱽᱨᱟᱹ ᱵᱩᱜᱤ ᱛᱮ ᱵᱷᱤᱰᱭᱳ ᱠᱚ ᱧᱮᱞ ᱮᱫᱟ ᱥᱠᱩᱞ ᱵᱟᱹᱜᱤ ᱠᱟᱛᱮᱫ ᱵᱷᱤᱰᱭᱳ ᱠᱚ ᱧᱮᱞ ᱮᱫᱟ ᱚᱞᱚᱜ ᱯᱟᱲᱦᱟᱜ ᱵᱟᱠᱚ ᱥᱮᱲᱟ ᱫᱟᱲᱮᱭᱟᱜ ᱠᱟᱱᱟ ᱟᱨ ᱞᱟᱹᱴᱩ ᱦᱚᱲ ᱦᱚᱸ ᱠᱟᱹᱢᱤ ᱵᱟᱝ ᱠᱟᱛᱮᱫ ᱚᱱᱟ ᱵᱷᱤᱰᱭᱳ ᱜᱮᱠᱚ ᱧᱮᱞ ᱮᱫᱟ ᱢᱤᱫᱴᱮᱱ ᱯᱷᱳᱱ ᱨᱮ ᱟᱭᱢᱟ ᱠᱟᱹᱢᱤ ᱵᱤᱞᱚᱢᱚᱜ ᱠᱟᱱᱟ ᱵᱟᱠᱚ ᱵᱩᱡᱷᱟᱹᱣ ᱫᱟᱲᱮᱭᱟᱜ ᱠᱟᱱᱟ